ᱤᱯᱤᱞ ᱮᱸᱜᱮᱞ ᱪᱷᱟᱭᱟᱯᱚᱛ ᱠᱚ ᱜᱚᱵᱮᱥᱚᱱᱟᱭ ᱩᱱᱠᱩ ᱢᱟᱫᱽᱫᱷᱚᱢ ᱛᱮᱜᱮ ᱡᱟᱦᱟᱸ ᱠᱚ ᱡᱚᱱᱛᱨᱚ ᱠᱚ ᱟᱵᱤᱥᱠᱟᱨ ᱟᱠᱟᱫᱟ ᱚᱱᱟ ᱢᱟᱫᱽᱫᱷᱚᱢ ᱛᱮᱜᱮ ᱟᱵᱚ ᱫᱚ ᱤᱥ ᱤᱯᱤᱞ ᱮᱸᱜᱮᱞ ᱨᱮᱭᱟᱜ ᱥᱩᱨ ᱥᱟᱺᱜᱤᱧ ᱨᱮᱭᱟᱜ ᱚᱱᱟ ᱵᱤᱵᱷᱤᱱᱱᱚ ᱡᱚᱱᱛᱨᱚ ᱠᱚ ᱡᱟᱦᱟᱸ ᱠᱚ ᱟᱵᱤᱥᱠᱟᱨ ᱟᱠᱟᱫ ᱡᱮᱢᱚᱱ ᱮᱸᱜ ᱫᱩᱨᱵᱤᱱ ᱥᱮᱴᱮᱞᱟᱭᱤᱴ ᱚᱱᱟ ᱠᱚ ᱢᱟᱫᱽᱫᱷᱮᱢ ᱛᱮᱜᱮ ᱟᱵᱚᱵᱚᱱ ᱮᱸᱜ ᱤᱭᱟᱹ ᱮᱸᱜᱮᱞ ᱪᱷᱟᱭᱟᱯᱚᱛ ᱵᱚᱱ ᱵᱟᱰᱟᱭ ᱫᱟᱲᱮᱭᱟᱜᱼᱟ